ᱦᱳᱭ ᱤᱧᱫᱚ ᱤᱧᱟᱹᱜ ᱦᱟᱹᱠᱩᱧ ᱠᱩᱥᱤᱭᱟᱠᱚᱣᱟ ᱩᱱᱠᱩ ᱫᱚ ᱪᱮᱫᱟᱜ ᱥᱮ ᱠᱟᱹᱴᱤᱡ ᱪᱩᱞᱩᱝ ᱥᱩᱱᱩᱢ ᱛᱮᱦᱚᱸ ᱢᱟᱱᱮ ᱟᱹᱰᱤ ᱪᱮᱦᱨᱟ ᱠᱚ ᱵᱩᱡᱷᱟᱹᱜᱼᱟ ᱟᱨ ᱧᱮᱞ ᱛᱮᱦᱚᱸ ᱵᱤᱱᱟᱹ ᱥᱟᱥᱟᱝ ᱛᱮᱦᱚᱸ ᱥᱟᱥᱟᱝ ᱟᱠᱟᱫ ᱞᱮᱠᱟ ᱠᱚ ᱧᱮᱞᱚᱜᱼᱟ ᱟᱨ ᱚᱱᱠᱟᱜᱮ ᱤᱧ ᱫᱚ ᱦᱟᱸᱜ ᱢᱟᱱᱮ ᱤᱧᱟᱹᱜ ᱦᱟᱹᱠᱩ ᱜᱤᱧ ᱠᱩᱥᱤᱭᱟᱠᱚᱣᱟ ᱚᱱᱟ ᱞᱟᱹᱜᱤᱫ ᱜᱮ ᱤᱧᱟᱹᱜ ᱦᱟᱹᱠᱩ ᱦᱮᱸ ᱥᱟᱵ ᱞᱮᱠᱚ ᱠᱷᱟᱱ ᱟᱹᱰᱤᱧ ᱨᱟᱹᱥᱠᱟᱹᱜᱼᱟ ᱟᱨ ᱟᱛᱳ ᱚᱲᱟᱜ ᱦᱚᱲ ᱫᱚ ᱩᱱᱠᱩ ᱫᱚ ᱡᱩᱱᱟᱹ ᱠᱚ ᱯᱩᱴᱷᱤ ᱠᱚ ᱩᱱᱠᱩ ᱫᱚᱠᱚ ᱠᱩᱥᱤᱭᱟᱠᱚᱣᱟ ᱟᱨ ᱤᱧᱫᱚ ᱢᱟᱱᱮ ᱚᱱᱟ ᱞᱟᱹᱜᱤᱫ ᱩᱱᱠᱩ ᱫᱚ ᱩᱱᱟᱹᱜ ᱫᱚ ᱵᱟᱹᱧ ᱠᱩᱥᱤᱭᱟᱠᱚᱣᱟ ᱱᱩᱠᱩ ᱠᱚᱫᱚ ᱦᱟᱸᱜ ᱥᱤᱵᱤᱞ ᱫᱚᱠᱚ ᱥᱤᱵᱤᱞ ᱨᱮᱦᱚᱸ ᱩᱱᱠᱩ ᱤᱧᱫᱚ ᱤᱧᱟᱹᱜ ᱦᱟᱹᱠᱩ ᱜᱤᱧ ᱠᱩᱥᱤᱭᱟᱠᱚᱣᱟ ᱤᱪᱟᱹᱜ ᱦᱟᱹᱠᱩ ᱨᱮ ᱪᱤᱠᱟᱛᱮ ᱩᱱᱠᱩ ᱫᱚ ᱢᱟᱱᱮ ᱢᱤᱫ ᱰᱚᱸᱰᱮᱠ ᱛᱮᱦᱚᱸ ᱠᱚ ᱤᱥᱤᱱ ᱜᱚᱫᱚᱜᱼᱟ ᱠᱟᱹᱴᱤᱡ ᱪᱩᱞᱩᱝ ᱥᱟᱦᱟᱱ ᱛᱮ ᱨᱮᱦᱚᱸ ᱠᱚ ᱤᱥᱤᱱ ᱜᱚᱫᱚᱜ ᱚᱱᱟ ᱞᱟᱹᱜᱤᱫ ᱚᱱᱟ ᱜᱤᱧ ᱠᱩᱥᱤᱭᱟᱠᱚᱣᱟ ᱟᱨ ᱡᱚᱢ ᱡᱚᱠᱷᱚᱡ ᱦᱚᱸ ᱟᱹᱰᱤ ᱪᱮᱦᱨᱟ ᱵᱩᱡᱷᱟᱹᱜ ᱟᱠᱚ ᱡᱮ ᱟᱹᱰᱤ ᱠᱚ ᱥᱤᱵᱤᱞᱟ ᱟᱫᱚ ᱚᱱᱟᱜᱮ ᱤᱧᱫᱚ ᱚᱱᱟ ᱞᱟᱹᱜᱤᱫ ᱜᱮ ᱤᱪᱟᱹᱜ ᱦᱟᱹᱠᱩ ᱵᱚᱞᱮ ᱟᱹᱰᱤ ᱠᱩᱥᱤᱧ ᱵᱩᱡᱷᱟᱹᱣᱟ